ᱵᱤᱨᱫᱟᱹᱜᱟᱲ ᱠᱚᱨᱮ ᱯᱟᱲᱦᱟᱣ ᱥᱩᱪᱤ ᱨᱮ ᱫᱷᱚᱨᱚᱢ ᱤᱫᱤ ᱠᱟᱛᱮ ᱵᱟᱝ ᱯᱟᱲᱦᱟᱣ ᱜᱮ ᱵᱩᱜᱤᱭᱟᱱᱟᱜ ᱠᱟᱹᱢᱤ ᱫᱚ ᱠᱟᱱᱟ ᱪᱮᱫᱟᱜ ᱥᱮ ᱟᱵᱚ ᱥᱤᱧᱚᱛ ᱫᱤᱥᱚᱢ ᱨᱮ ᱟᱨᱵᱟᱝ ᱟᱵᱚ ᱵᱷᱟᱨᱚᱛ ᱫᱤᱥᱚᱢ ᱨᱮ ᱟᱭᱢᱟᱜᱟᱱ ᱡᱟᱹᱛᱤ ᱥᱟᱶᱛᱟ ᱨᱮᱱ ᱦᱚᱲ ᱠᱚ ᱢᱤᱫ ᱛᱮ ᱜᱤᱨᱟᱹᱵᱟᱥ ᱠᱟᱛᱮ ᱢᱮᱱᱟᱜ ᱟᱠᱟᱫ ᱵᱚᱱᱟ ᱫᱷᱚᱨᱚᱢ ᱤᱫᱤ ᱠᱟᱛᱮ ᱯᱚᱯᱚᱲᱦᱚᱱ ᱦᱩᱭ ᱞᱮᱱ ᱠᱷᱟᱱ ᱵᱤᱨᱫᱟᱹᱜᱟᱲ ᱨᱮ ᱟᱹᱰᱤ ᱞᱮᱠᱟᱱ ᱟᱱᱟᱸᱴ ᱮᱸᱴᱠᱮᱴᱚᱬᱮ ᱥᱤᱨᱡᱟᱹᱣ ᱫᱟᱲᱮᱭᱟᱜᱼᱟ ᱦᱤᱸᱥᱠᱟᱹ ᱦᱩᱞᱟᱹᱝ ᱦᱚᱸ ᱛᱮᱭᱟᱨ ᱫᱟᱲᱮᱭᱟᱜᱼᱟ ᱢᱤᱫᱴᱮᱱ ᱡᱟᱹᱛᱤ ᱜᱟᱛᱟᱠ ᱨᱮᱱ ᱦᱚᱲ ᱟᱨ ᱢᱤᱫᱴᱮᱱ ᱡᱟᱹᱛᱤ ᱜᱟᱛᱟᱠ ᱨᱮᱱ ᱦᱚᱲ ᱱᱤᱪᱷᱚᱨᱟ ᱢᱮᱫ ᱛᱮ ᱧᱮᱞᱮᱭᱟ ᱚᱱᱟ ᱞᱮᱠᱟᱛᱮ ᱤᱧᱟᱹᱜ ᱠᱚᱭᱚᱜ ᱛᱮᱫᱚ ᱱᱚᱣᱟ ᱜᱮᱧ ᱢᱮᱱᱟ ᱡᱮ ᱫᱷᱚᱨᱚᱢ ᱤᱫᱤ ᱠᱟᱛᱮ ᱚᱞᱚᱜ ᱯᱟᱲᱦᱟᱣ ᱫᱚ ᱵᱟᱝ ᱜᱮ ᱵᱩᱜᱤᱭᱟ